ᱱᱚᱜᱼᱚᱭ ᱡᱮ ᱤᱱᱴᱟᱨᱱᱮᱹᱴ ᱱᱹᱮᱴ ᱫᱟᱨᱟ ᱡᱟᱦᱟᱸ ᱠᱟᱹᱢᱤ ᱦᱚᱨᱟ ᱦᱩᱭᱩᱜᱼᱟ ᱚᱱᱟ ᱡᱚᱫᱤ ᱢᱤᱫᱴᱮᱱ ᱱᱮᱹᱴ ᱫᱟᱨᱟ ᱛᱮᱜᱮ ᱡᱚᱛᱚᱭ ᱠᱟᱹᱢᱤᱭᱟ ᱪᱮᱫᱟᱜ ᱵᱟᱝ ᱱᱚᱣᱟ ᱤᱱᱴᱟᱨᱱᱮᱹᱴ ᱫᱟᱨᱟᱭ ᱛᱮᱜᱮ ᱡᱚᱛᱚ ᱠᱟᱹᱢᱤ ᱦᱚᱨᱟ ᱡᱟᱦᱟᱱᱟᱜ ᱚᱱᱞᱟᱭᱤᱱ ᱨᱮᱭᱟᱜ ᱡᱟᱦᱟᱱᱟᱜ ᱯᱷᱚᱨᱚᱢ ᱯᱷᱤᱞᱟᱯ ᱯᱷᱨᱚᱢ ᱠᱚ ᱯᱷᱤᱞᱟᱯ ᱨᱮᱭᱟᱜ ᱵᱮᱝᱠᱮ ᱨᱮᱭᱟᱜ ᱴᱟᱠᱟ ᱯᱚᱭᱥᱟ ᱛᱩᱞᱟᱹᱣ ᱚᱥᱩᱵᱤᱫᱷᱟ ᱟᱹᱰᱤ ᱚᱥᱩᱵᱤᱫᱷᱟ ᱜᱮ ᱦᱩᱭᱩᱜᱼᱟ ᱪᱮᱫᱟᱜ ᱵᱟᱝ ᱱᱮᱹᱴ ᱵᱟᱭ ᱠᱟᱹᱢᱤ ᱜᱚᱫᱟ ᱯᱚᱭᱥᱟᱢ ᱛᱩᱞᱟᱹᱣᱟ ᱟᱹᱰᱤ ᱜᱷᱟᱹᱲᱤᱡ ᱞᱟᱭᱤᱱᱚᱜ ᱦᱩᱭᱩᱜ ᱛᱟᱢᱟ ᱱᱮᱹᱴ ᱵᱟᱭ ᱠᱟᱹᱢᱤ ᱵᱟᱭ ᱮᱢᱟ ᱵᱮᱝᱠᱮ ᱨᱮ ᱚᱱᱞᱟᱭᱤᱱ ᱛᱮ ᱡᱟᱦᱟᱱᱟᱜ ᱠᱚᱢ ᱯᱷᱤᱞᱟᱯ ᱨᱮᱭᱟᱜ ᱚᱱᱟ ᱦᱚᱸ ᱵᱟᱹᱭ ᱵᱟᱹᱭᱛᱮ ᱵᱟᱭ ᱠᱟᱹᱢᱤ ᱦᱚᱫᱟ ᱛᱟᱲᱟᱛᱟ ᱲᱤ ᱟᱹᱰᱤ ᱫᱷᱤᱨᱮ ᱥᱩᱥᱛᱷᱮ ᱠᱟᱹᱢᱤᱭᱟᱭ ᱪᱮᱫᱟᱜ ᱵᱟᱝ ᱯᱚᱭᱥᱟ ᱡᱚᱢᱟ ᱥᱚᱢᱚᱭ ᱦᱚᱸ ᱯᱚᱭᱥᱟᱢ ᱡᱚᱢᱟᱢ ᱪᱟᱞᱟᱜᱼᱟ ᱫᱚᱠᱟᱱ ᱨᱮ ᱱᱮᱹᱴ ᱢᱟᱱᱮ ᱟᱹᱰᱤ ᱯᱨᱚᱵᱽᱞᱮᱢ ᱥᱚᱵᱽ ᱛᱷᱮᱠᱮ ᱚᱱᱟ ᱯᱨᱚᱵᱽᱞᱮᱢ ᱠᱟᱨᱚᱱ ᱛᱮ ᱟᱢᱦᱚᱸ ᱵᱩᱡᱷᱟᱹᱣ ᱢᱮ ᱥᱟᱨᱟᱫᱤᱱ ᱛᱤᱸᱜᱩ ᱠᱚᱜ ᱦᱩᱭᱩᱜ ᱠᱟᱱ ᱛᱟᱢᱟ ᱩᱱᱟᱹᱜ ᱵᱷᱤᱲ ᱱᱮᱹᱴ ᱜᱮᱢᱟ ᱠᱟᱹᱢᱤ ᱵᱟᱭ ᱮᱢᱟ ᱪᱮᱫᱟᱜ ᱵᱟᱝ ᱚᱱᱟ ᱱᱮᱹᱴ ᱠᱟᱹᱢᱤ ᱠᱟᱨᱚᱱ ᱛᱮᱜᱮ ᱛᱚ ᱟᱵᱚᱣᱟᱜ ᱫᱚ ᱡᱟᱦᱟᱱ ᱠᱟᱹᱢᱤ ᱜᱮ ᱥᱟᱠᱥᱮᱥᱯᱷᱩᱞᱚᱜᱼᱟ ᱴᱟᱠᱟ ᱯᱚᱭᱥᱟ ᱠᱟᱹᱢᱤ ᱴᱟᱠᱟ ᱯᱚᱭᱥᱟ ᱡᱚᱢᱟᱢ ᱪᱟᱞᱟᱜᱼᱟ ᱚᱱᱟ ᱥᱚᱢᱚᱭ ᱨᱮᱦᱚᱸ ᱡᱩᱫᱤ ᱟᱢ ᱡᱚᱢᱟᱢ ᱪᱟᱞᱟᱜᱼᱟ ᱛᱚᱠᱷᱚᱱ ᱱᱮᱹᱴ ᱜᱮ ᱵᱟᱭ ᱠᱟᱹᱢᱤ ᱠᱟᱨᱚᱱ ᱛᱮ ᱟᱢᱟᱜ ᱡᱟᱦᱟᱱᱟᱜ ᱠᱚ ᱟᱹᱰᱤ ᱯᱨᱚᱵᱽᱞᱮᱢ ᱜᱮ ᱦᱩᱭᱩᱜ ᱛᱟᱢᱟ ᱡᱚᱢᱟ ᱠᱚᱦᱚᱸ ᱠᱟᱜᱚᱡᱽ ᱠᱚ ᱯᱷᱨᱚᱢ ᱯᱷᱤᱞᱟᱯ ᱨᱮᱭᱟᱜ ᱚᱱᱟᱦᱚᱸ ᱟᱹᱰᱤ ᱚᱥᱩᱵᱤᱫᱷᱟᱜᱮ ᱦᱩᱭᱩᱜ ᱛᱟᱢᱟ ᱪᱮᱫᱟᱜ ᱵᱟᱝ ᱱᱮᱹᱴ ᱜᱮᱢᱟ ᱵᱟᱭ ᱠᱟᱹᱢᱤᱭᱮᱫ ᱠᱟᱱ ᱥᱚᱵᱽ ᱥᱚᱢᱚᱭ ᱵᱮᱥᱛᱚ ᱜᱮ ᱠᱟᱹᱢᱤ ᱜᱮ ᱵᱟᱭ ᱮᱢᱫᱟ ᱱᱮᱹᱴ ᱨᱮ